ᱦᱮᱞᱳ ᱟᱞᱮ ᱡᱷᱟᱲᱠᱷᱚᱸᱰ ᱨᱮ ᱤᱭᱟᱹ ᱥᱚᱨᱦᱟᱭ ᱠᱚᱞᱮ ᱢᱟᱱᱟᱣᱟ ᱵᱟᱦᱟ ᱠᱚᱞᱮ ᱢᱟᱱᱟᱣᱟ ᱠᱟᱨᱟᱢ ᱠᱚ ᱟᱹᱰᱤ ᱰᱷᱮᱨ ᱚᱝᱠᱟ ᱯᱟᱨᱟᱵᱽ ᱢᱮᱱᱟᱜᱼᱟ ᱡᱮ ᱡᱷᱟᱲᱠᱷᱚᱸᱰ ᱨᱮᱞᱮ ᱢᱟᱱᱟᱣᱟ ᱵᱟᱦᱟ ᱯᱚᱨᱚᱵᱽ ᱫᱚ ᱯᱷᱟᱹᱜᱩᱱ ᱵᱚᱸᱜᱟ ᱢᱚᱬᱮ ᱢᱚᱬᱮ ᱯᱷᱟᱜᱽ ᱯᱷᱟᱹᱜᱩᱱ ᱵᱚᱸᱜᱟ ᱢᱩᱞᱩᱜ ᱢᱚᱬᱮ ᱢᱟᱦᱟ ᱨᱮᱞᱮ ᱢᱟᱱᱟᱣᱟ ᱟᱨ ᱚᱱᱟ ᱫᱚ ᱯᱮ ᱢᱟᱦᱟ ᱞᱮ ᱢᱟᱱᱟᱣᱟ ᱥᱚᱨᱦᱟᱭ ᱯᱚᱨᱚᱵᱽ ᱫᱚ ᱥᱚᱨᱦᱟᱭ ᱵᱚᱸᱜᱟ ᱨᱮᱞᱮ ᱢᱟᱱᱟᱣᱟ ᱟᱨ ᱚᱱᱟ ᱫᱚ ᱢᱚᱬᱮ ᱫᱤᱱ ᱞᱮ ᱢᱟᱱᱟᱣᱟ ᱥᱚᱨᱦᱟᱭ ᱯᱟᱨᱟᱵᱽ ᱨᱮᱫᱚ ᱯᱨᱚᱛᱷᱚᱢ ᱫᱚᱞᱮ ᱫᱟᱠᱟᱭᱟ ᱟᱨᱦᱚᱸ ᱚᱞᱟᱞᱮ ᱟᱨ ᱵᱚᱸᱜᱟᱭᱟᱞᱮ ᱟᱨ ᱚᱱᱟ ᱤᱭᱟᱹ ᱠᱟᱛᱮᱱ ᱠᱚ ᱵᱚᱸᱜᱟ ᱠᱚ ᱦᱟᱺᱰᱤ ᱠᱚ ᱮᱢ ᱠᱟᱛᱮᱱ ᱯᱷᱤᱨ ᱟᱨ ᱚᱱᱟ ᱠᱷᱩᱱᱴᱟᱹᱣ ᱠᱚᱣᱟᱞᱮ ᱦᱳᱭ ᱟᱨ ᱚᱱᱮ ᱠᱟᱨᱟᱢ ᱠᱚ ᱚᱝᱠᱟ ᱢᱟᱱᱟᱣ ᱜᱮᱭᱟᱞᱮ ᱚᱝᱠᱟ ᱦᱚᱸ ᱟᱹᱰᱤ ᱰᱷᱮᱨ ᱜᱮ ᱚᱱᱮ ᱯᱩᱥ ᱯᱟᱨᱟᱵᱽ ᱠᱚ ᱦᱩᱭᱱᱟ ᱚᱱᱟ ᱫᱚ ᱯᱩᱥ ᱵᱚᱸᱜᱟ ᱨᱮᱜᱮ ᱞᱮ ᱢᱟᱱᱟᱣᱟ ᱚᱱᱟ ᱨᱮᱫᱚ ᱢᱤᱫ ᱫᱤᱱ ᱫᱚ ᱫᱟᱠᱟᱭᱟᱞᱮ ᱪᱟᱸᱫᱚ ᱵᱚᱸᱜᱟ ᱴᱷᱮᱱ ᱞᱮᱠᱷᱟᱜᱼᱟ ᱟᱨ ᱢᱤᱫ ᱫᱤᱱ ᱫᱚ ᱤᱭᱟᱹ ᱜᱩᱲ ᱯᱤᱴᱷᱟᱹᱭᱟᱞᱮ ᱟᱨ ᱚᱱᱟ ᱫᱤᱱ ᱦᱤᱞᱳᱜ ᱫᱚ ᱟᱠᱷᱟᱱᱟᱞᱮ ᱡᱟᱦᱟᱸ ᱫᱚ ᱜᱤᱫᱽᱨᱟᱹ ᱠᱚ ᱞᱟᱡ ᱠᱚᱠᱚ ᱪᱷᱩᱸᱪ ᱠᱚᱣᱟ ᱦᱳᱭ ᱦᱳᱭ ᱚᱱᱠᱟ ᱜᱮ ᱦᱳᱭ ᱤᱱᱠᱟᱹ ᱜᱮ